ᱵᱟᱦᱟ ᱥᱚᱦᱨᱟᱭ ᱨᱮ ᱥᱮᱨᱣᱟᱠᱚ ᱦᱚᱨᱚᱜ ᱵᱟᱸᱫᱮᱭᱟ ᱜᱚᱜᱚ ᱛᱟᱠᱚ ᱫᱚ ᱢᱚᱴᱟ ᱞᱩᱜᱽᱲᱤᱡ ᱯᱟᱸᱧᱪᱤ ᱯᱟᱲᱦᱟᱴ ᱞᱩᱜᱽᱲᱤᱡ ᱟᱨ ᱦᱚᱨᱚᱜᱟᱠᱚ ᱞᱩᱛᱩᱨ ᱨᱮ ᱚᱱᱩᱨᱟᱫᱷᱟ ᱵᱚᱦᱚᱜ ᱨᱮ ᱥᱩᱞᱟᱹᱠ ᱡᱟᱸᱜᱟᱨᱮ ᱛᱚᱲᱟ ᱟᱨ ᱛᱤᱨᱮᱫᱚ ᱢᱤᱥᱨᱤᱫᱟᱱᱟ ᱪᱩᱲᱤ ᱟᱨ ᱢᱩ ᱨᱮᱫᱚ ᱠᱩᱞᱯᱷᱩᱞ ᱟᱨ ᱵᱟᱵᱟ ᱛᱟᱠᱚ ᱫᱚᱠᱚ ᱦᱚᱨᱚᱜᱟ ᱵᱟᱦᱟ ᱥᱚᱦᱨᱟᱭ ᱮᱱᱮᱡ ᱥᱮᱨᱮᱧ ᱥᱮᱨᱣᱟ ᱨᱮᱫᱚ ᱡᱟᱸᱜᱟ ᱨᱮᱫᱚ ᱡᱷᱩᱱᱠᱟᱹ ᱵᱚᱦᱚᱜ ᱨᱮᱫᱚ ᱫᱟᱹᱦᱲᱤ ᱟᱨ ᱛᱤ ᱨᱮᱫᱚ ᱯᱷᱤᱨᱤ ᱵᱟᱦᱟ ᱥᱚᱦᱨᱟᱭ ᱫᱚ ᱱᱤᱭᱟᱹ ᱠᱚᱠᱚ ᱵᱮᱵᱚᱦᱟᱨᱟ ᱥᱟᱶᱛᱟᱞ ᱠᱚᱫᱚ